ᱟᱵᱚ ᱵᱷᱟᱨᱚᱛ ᱫᱤᱥᱚᱢ ᱨᱮᱫᱚ ᱠᱟᱵᱟᱰᱤ ᱟᱹᱯᱟᱹᱲᱤ ᱛᱩᱧ ᱟᱹᱨᱤᱼᱪᱟᱹᱞᱤ ᱯᱷᱩᱴᱵᱚᱞ ᱮᱱᱮᱡ ᱚᱱᱟᱠᱚ ᱢᱟᱱᱟᱣ ᱫᱚ ᱟᱹᱰᱤ ᱞᱟᱹᱠᱛᱤ ᱜᱮᱭᱟ ᱟᱜᱼᱟᱹᱯᱟᱹᱲᱤ ᱟᱹᱵᱩ ᱦᱚᱲ ᱥᱚᱢᱟᱡᱽ ᱨᱮᱫᱚ ᱟᱹᱰᱤᱜᱮ ᱚᱱᱟ ᱫᱚᱵᱚᱱ ᱵᱟᱰᱟᱭᱟ ᱦᱚᱲ ᱦᱚᱸ ᱡᱮ ᱟᱜᱼᱟᱹᱯᱟᱹᱲᱤ ᱫᱚ ᱦᱚᱲ ᱦᱚᱯᱚᱱᱟᱜ ᱡᱚᱱᱛᱨᱚ ᱠᱟᱱᱟ ᱟᱥᱚᱞ ᱡᱚᱱᱛᱨᱚ ᱱᱟᱹᱠᱩ ᱠᱷᱮᱞ ᱫᱚᱦᱚᱭ ᱞᱟᱹᱜᱤᱫ ᱟᱹᱰᱤᱜᱮ ᱢᱟᱱᱟᱣ ᱞᱟᱹᱠᱛᱤ ᱠᱟᱱᱟ